ᱯᱩᱭᱞᱩ ᱫᱚ ᱤᱧᱟᱹᱜ ᱯᱷᱳᱱ ᱫᱚ ᱛᱟᱦᱮᱸ ᱠᱟᱱᱟ ᱠᱤᱯᱮᱰ ᱯᱷᱳᱱ ᱛᱟᱦᱮᱸ ᱠᱟᱱᱟ ᱠᱤᱯᱮᱰ ᱯᱷᱳᱱ ᱨᱮᱫᱚ ᱩᱱᱟᱹᱜ ᱥᱩᱵᱤᱫᱟ ᱵᱟᱭ ᱛᱟᱦᱮᱸ ᱠᱟᱱᱟ ᱟᱨ ᱩᱱ ᱡᱚᱦᱚᱜ ᱫᱚ ᱯᱩᱭᱥᱟᱹ ᱠᱟᱢᱟᱣ ᱨᱮᱭᱟᱜ ᱨᱳᱡᱽᱜᱟᱨ ᱜᱮ ᱵᱟᱭ ᱛᱟᱷᱮᱱ ᱠᱟᱱᱟ ᱚᱱᱟᱛᱮ ᱦᱩᱰᱤᱧ ᱯᱷᱳᱱ ᱜᱮ ᱦᱟᱛᱟᱣ ᱞᱤᱫᱟᱹᱧ ᱛᱟᱭᱚᱢ ᱤᱱᱟᱹ ᱯᱚᱨᱮ ᱠᱟᱹᱡ ᱠᱟᱹᱡᱛᱮ ᱨᱳᱡᱽᱜᱟᱨ ᱤᱧ ᱟᱨ ᱨᱳᱡᱽᱜᱟᱨ ᱠᱟᱛᱮ ᱢᱟᱨᱟᱝ ᱯᱷᱳᱱ ᱦᱟᱛᱟᱣ ᱠᱟᱛᱮ ᱵᱟᱫᱽ ᱨᱮ ᱡᱚᱴᱟᱣ ᱠᱚ ᱥᱟᱜ ᱵᱷᱤᱰᱤᱭᱳ ᱠᱚᱞ ᱠᱚᱛᱮᱧ ᱠᱟᱛᱷᱟᱭᱟ ᱤᱥᱠᱮ ᱵᱟᱫᱽ ᱱᱮᱹᱴ ᱠᱚᱹᱧ ᱪᱟᱹᱞᱩᱭᱮᱫᱟ ᱟᱨ ᱚᱱᱠᱟ ᱠᱟᱛᱮ ᱱᱤᱛᱚᱜ ᱥᱢᱟᱨᱴ ᱯᱷᱳᱱ ᱛᱮ ᱵᱚᱦᱩᱛ ᱵᱚᱦᱩᱛ ᱥᱩᱵᱤᱫᱟᱹᱧ ᱧᱟᱢᱮᱫᱼᱟ ᱟᱨ ᱱᱮᱹᱴ ᱠᱚ ᱪᱟᱞᱟᱣ ᱵᱟᱲᱟ ᱠᱟᱛᱮ ᱡᱚᱛᱚ ᱡᱟᱦᱟᱸ ᱜᱮ ᱞᱳᱠᱮᱥᱚᱱ ᱠᱚ ᱧ ᱧᱮᱞᱮᱜᱼᱟ ᱚᱱᱟᱛᱮ ᱥᱢᱟᱨᱴ ᱯᱷᱳᱱ ᱨᱮ ᱵᱚᱦᱩᱛ ᱞᱟᱵᱽ ᱤᱧ ᱧᱟᱢᱮᱜᱼᱟ ᱱᱤᱛᱚᱜ ᱦᱟᱱᱛᱮ ᱱᱷᱟᱛᱮ ᱠᱷᱚᱡ